ᱦᱮᱸ ᱞᱟᱹᱭ ᱵᱤᱱ ᱦᱮᱸ ᱟᱞᱮ ᱥᱮᱫ ᱨᱮ ᱚᱱᱠᱟᱱ ᱧᱮᱞ ᱡᱚᱝ ᱡᱟᱭᱜᱟ ᱠᱚᱫᱚ ᱟᱹᱰᱤ ᱱᱟᱯᱟᱭᱟᱜ ᱜᱮ ᱦᱮᱱᱟᱜᱼᱟ ᱱᱚᱰᱮ ᱢᱤᱫᱴᱟᱝ ᱡᱟᱛᱛᱨᱟ ᱦᱩᱭᱩᱜᱼᱟ ᱡᱟᱛᱛᱨᱟ ᱠᱚ ᱢᱮᱛᱟᱜ ᱟᱱ ᱠᱟᱱᱟ ᱚᱸᱰᱮ ᱫᱚ ᱟᱹᱰᱤ ᱡᱟᱠᱟᱛ ᱨᱮ ᱦᱚᱲ ᱠᱚ ᱦᱤᱡᱩᱜᱼᱟ ᱟᱹᱰᱤ ᱟᱸᱴ ᱠᱚ ᱵᱷᱤᱲᱩᱜᱼᱟ ᱜᱟᱹᱰᱤ ᱢᱚᱴᱚᱨᱛᱮ ᱯᱮᱨᱮᱡᱚᱜᱼᱟ ᱟᱨ ᱦᱚᱲ ᱦᱚᱸ ᱚᱱᱠᱟ ᱥᱟᱸᱜᱮ ᱠᱚ ᱦᱤᱡᱩᱜᱼᱟ ᱧᱮᱞ ᱡᱚᱝ ᱡᱟᱭᱜᱟ ᱞᱮᱠᱟᱱᱟᱜ ᱫᱚ ᱟᱨ ᱱᱚᱛᱮ ᱨᱮ ᱢᱤᱫᱴᱟᱝ ᱵᱩᱨᱩ ᱥᱮᱸᱫᱽᱨᱟ ᱢᱮᱱᱛᱮ ᱠᱚ ᱢᱮᱛᱟᱜᱼᱟ ᱚᱸᱰᱮ ᱫᱚ ᱥᱟᱜᱟᱲᱛᱮ ᱴᱟᱢᱟᱠ ᱠᱚ ᱴᱷᱮᱞᱟᱣ ᱟᱜᱩᱭᱟ ᱠᱟᱦᱟᱲ ᱚᱱᱟ ᱫᱚ ᱫᱟᱜ ᱥᱮᱸᱫᱽᱨᱟ ᱠᱚ ᱢᱮᱛᱟᱜᱟᱜᱼᱟ ᱱᱟᱦᱟᱜ ᱢᱮᱱᱠᱷᱟᱱ ᱚᱸᱰᱮ ᱦᱚᱲ ᱠᱚ ᱡᱟᱨᱚᱣᱟᱜᱼᱟ ᱠᱩᱲᱤ ᱠᱚᱲᱟ ᱠᱚ ᱡᱟᱨᱚᱣᱟᱜᱼᱟ ᱟᱨ ᱧᱮᱞ ᱡᱚᱝ ᱦᱚᱸ ᱚᱱᱠᱟ ᱟᱹᱰᱤ ᱪᱮᱨᱦᱟ ᱜᱮ ᱵᱩᱡᱷᱟᱹᱣᱟᱜᱼᱟ ᱚᱱᱟ ᱫᱚ ᱵᱚᱸᱜᱟ ᱵᱳᱨᱳ ᱞᱮᱠᱟᱱ ᱴᱷᱟᱶ ᱠᱟᱱᱟ ᱵᱚᱸᱜᱟ ᱵᱳᱨᱳ ᱠᱟᱛᱮᱫ ᱱᱟᱦᱟᱜ ᱠᱚ ᱢᱮᱛᱟᱜᱟᱜ ᱠᱟᱱᱟ ᱫᱟᱜ ᱥᱮᱸᱫᱽᱨᱟ ᱚᱱᱟ ᱫᱚ ᱚᱱᱟ ᱫᱚ ᱵᱟᱹᱭᱥᱟᱹᱠᱷ ᱵᱚᱸᱜᱟ ᱦᱩᱭᱩᱜᱼᱟ ᱟᱨ ᱢᱤᱫᱴᱟᱝ ᱚᱱᱠᱟᱜᱮ ᱫᱟᱜ ᱥᱮᱸᱫᱽᱨᱟ ᱞᱮᱠᱟᱱᱟᱜ ᱠᱟᱛᱷᱟ ᱜᱮᱞᱤᱧ ᱞᱟᱹᱭ ᱟᱹᱵᱤᱱ ᱠᱟᱱᱟ ᱚᱱᱟ ᱫᱚ ᱠᱟᱬᱟ ᱯᱟᱴ ᱜᱮᱠᱚ ᱢᱮᱛᱟᱜᱟ ᱱᱟᱦᱟᱜ ᱚᱱᱟ ᱦᱚᱸ ᱫᱟᱜ ᱥᱮᱸᱫᱽᱨᱟ ᱵᱟᱹᱭᱥᱟᱹᱠᱷ ᱵᱚᱸᱜᱟ ᱚᱱᱟ ᱫᱚ ᱜᱤᱨᱟᱹᱭᱟᱠᱚ ᱜᱤᱨᱟᱹ ᱠᱟᱛᱮᱫ ᱱᱟᱦᱟᱜ ᱡᱟᱦᱟᱸ ᱛᱤᱱᱟᱹᱜ ᱱᱟᱦᱟᱜ ᱞᱤᱯᱷᱞᱮᱴ ᱠᱚᱲᱟ ᱜᱮ ᱱᱟᱦᱟᱜ ᱞᱤᱯᱷᱞᱮᱴ ᱠᱚ ᱟᱲᱟᱜᱟ ᱧᱟᱢ ᱠᱟᱛᱮᱫ ᱩᱱᱠᱩ ᱠᱟᱬᱦᱟ ᱢᱚᱬᱮ ᱜᱚᱴᱟ ᱛᱩᱨᱩᱭ ᱜᱚᱴᱟᱜ ᱯᱟᱹᱴᱤ ᱠᱚ ᱦᱤᱡᱩᱜᱼᱟ ᱩᱱᱠᱩ ᱠᱚ ᱦᱮᱡ ᱠᱟᱛᱮᱫ ᱨᱩᱻᱭᱟ ᱠᱚ ᱵᱟᱡᱽᱱᱟ ᱚᱱᱟ ᱫᱚ ᱫᱟᱜ ᱥᱮᱸᱫᱽᱨᱟ ᱢᱮᱱᱛᱮᱫ ᱠᱚ ᱢᱮᱛᱟᱜᱼᱟ ᱚᱸᱰᱮ ᱦᱚᱸ ᱟᱹᱰᱤ ᱟᱸᱴ ᱦᱚᱲ ᱠᱚ ᱡᱟᱨᱚᱣᱟᱜᱼᱟ ᱦᱮᱸ ᱦᱮᱱᱟᱜᱼᱟ ᱱᱚᱛᱮ ᱨᱮᱫᱚ ᱱᱟᱦᱟᱜ ᱦᱮᱱᱟᱜᱼᱟ ᱟᱨ ᱦᱚᱸ ᱢᱤᱫᱴᱟᱝ ᱥᱤᱞᱟᱹᱭᱯᱟᱴ ᱥᱤᱞᱟᱹᱭᱯᱟᱴ ᱵᱤᱱ ᱧᱮᱞ ᱠᱟᱜᱼᱟ ᱥᱤᱞᱟᱹᱭᱯᱟᱴ ᱦᱚᱸ ᱧᱮᱞ ᱡᱟᱭᱜᱟ ᱫᱚ ᱟᱹᱰᱤ ᱥᱚᱠᱛᱚ ᱥᱤᱱᱟᱹᱨᱤ ᱠᱚ ᱦᱮᱱᱟᱜᱼᱟ ᱟᱹᱰᱤ ᱢᱚᱡᱽ ᱜᱮ ᱵᱩᱡᱷᱟᱹᱜᱼᱟ ᱟᱨ ᱡᱟᱦᱟᱱᱟᱜ ᱠᱚ ᱦᱮᱱᱟᱜ ᱠᱷᱟᱡ ᱟᱹᱵᱤᱱ ᱚᱠᱟ ᱞᱮᱠᱟ ᱵᱤᱱ ᱢᱮᱱᱟ ᱚᱱᱠᱟ ᱞᱮᱠᱟ ᱵᱤᱱᱟ ᱚᱱᱠᱟ ᱡᱟᱭᱜᱟ ᱠᱚ ᱦᱮᱱᱟᱜ ᱜᱮᱭᱟ ᱵᱩᱨᱩ ᱦᱟᱨᱟ ᱠᱚ ᱢᱤᱫᱴᱟᱝ ᱵᱩᱨᱩ ᱫᱚ ᱦᱮᱱᱟᱜᱼᱟ ᱤᱭᱟᱹ ᱩᱥᱩᱞ ᱫᱷᱟᱨᱟ ᱵᱩᱨᱩ ᱠᱷᱚᱱ ᱢᱤᱫᱴᱟᱝ ᱫᱟᱜ ᱡᱷᱟᱨᱱᱟ ᱞᱤᱸᱜᱤ ᱟᱬᱜᱚᱱᱟ ᱚᱸᱰᱮ ᱦᱚᱸᱵᱚᱱ ᱧᱮᱞ ᱡᱚᱝ ᱫᱚ ᱟᱹᱰᱤ ᱪᱮᱨᱦᱟ ᱜᱮ ᱧᱮᱞᱚᱜᱼᱟ ᱯᱩᱨᱩᱭ ᱯᱩᱨᱩᱭ ᱪᱚᱴ ᱠᱷᱚᱱ ᱫᱟᱜ ᱞᱤᱸᱜᱤ ᱟᱬᱜᱚᱱᱟ ᱚᱸᱰᱮ ᱦᱚᱸ ᱩᱱᱟᱹᱜ ᱫᱤᱱ ᱦᱤᱞᱳᱜ ᱜᱮᱠᱚ ᱦᱤᱡᱩᱜᱼᱟ ᱫᱤᱱ ᱦᱤᱞᱳᱜ ᱜᱮ ᱦᱚᱲ ᱠᱚ ᱦᱤᱡᱩᱜᱼᱟ ᱜᱟᱹᱰᱤ ᱢᱳᱴᱚᱨ ᱟᱱᱛᱮ ᱚᱸᱰᱮ ᱠᱚ ᱦᱤᱡᱩᱜᱼᱟ ᱟᱥᱮᱱᱚᱜ ᱟᱠᱚ ᱟᱨ ᱧᱮᱞ ᱠᱟᱛᱮᱫ ᱠᱚ ᱨᱩᱣᱟᱹᱲᱟ ᱟᱹᱵᱤᱱ ᱫᱚ ᱟᱛᱳ ᱫᱤᱥᱚᱢ ᱫᱚ ᱱᱟᱦᱟᱜ ᱜᱚᱢᱠᱮ

ᱮᱱ ᱦᱚᱸ ᱟᱛᱳ ᱧᱩᱛᱩᱢ ᱛᱟᱹᱵᱤᱱ ᱫᱚ ᱧᱮᱞ ᱠᱟᱜᱼᱟ ᱟᱹᱞᱤᱧ ᱚᱱᱟ ᱞᱩᱛᱩᱨ ᱛᱮᱞᱤᱧ ᱟᱸᱡᱚᱢ ᱠᱟᱜᱼᱟ ᱢᱮᱫ ᱛᱮᱢᱟ ᱵᱟᱹᱞᱤᱧ ᱧᱮᱞ ᱠᱟᱜᱼᱟ ᱟᱪᱪᱷᱟ ᱦᱤᱡᱩᱜ ᱵᱤᱱ